ᱥᱚᱨᱠᱟᱨᱤ ᱥᱠᱤᱢ ᱠᱷᱚᱡ ᱫᱚ ᱟᱭᱢᱟ ᱞᱮᱠᱟᱱᱟᱜ ᱥᱩᱡᱳᱜᱽ ᱥᱩᱵᱤᱛᱟ ᱠᱚ ᱧᱟᱢᱮᱫ ᱠᱟᱱᱟ ᱱᱚᱣᱟ ᱠᱚᱫᱚ ᱦᱩᱭᱩᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱚᱝᱜᱚᱱᱚᱣᱟᱲᱤ ᱥᱮᱱᱴᱟᱨ ᱨᱮ ᱠᱷᱤᱪᱩᱲᱤ ᱠᱚ ᱧᱟᱢ ᱮᱫᱟ ᱛᱟᱨ ᱯᱚᱨ ᱤᱥᱠᱩᱞ ᱨᱮ ᱠᱚᱱᱱᱟᱥᱨᱤ ᱡᱩᱵᱚᱥᱨᱤ ᱨᱩᱯᱚᱥᱨᱤ ᱯᱚᱭᱥᱟ ᱵᱚᱞᱚᱜ ᱠᱟᱱ ᱛᱟᱠᱚᱣᱟ ᱵᱨᱤᱫᱽᱫᱚ ᱦᱚᱲ ᱯᱚᱭᱥᱟ ᱠᱚ ᱧᱟᱢ ᱫᱟ ᱢᱚᱵᱟᱭᱤᱞ ᱯᱚᱭᱥᱟ ᱠᱚ ᱧᱟᱢ ᱫᱟ ᱛᱟ ᱯᱚᱨᱮ ᱵᱟᱯᱞᱟ ᱵᱟᱵᱚᱛ ᱨᱮ ᱨᱮᱭᱟᱜ ᱯᱚᱭᱥᱟ ᱠᱚᱠᱚ ᱧᱟᱢ ᱫᱟ ᱛᱟᱨᱯᱚᱨ ᱥᱟᱥᱛᱚ ᱠᱮᱱᱫᱽᱨᱚ ᱨᱮ ᱯᱷᱨᱤᱛᱮ ᱨᱟᱱ ᱠᱚᱠᱚ ᱮᱢᱟᱣ ᱠᱚ ᱠᱟᱱᱟ ᱟᱨ ᱪᱟᱞᱟᱜ ᱦᱤᱡᱩᱜ ᱨᱮᱭᱟᱜ ᱦᱚᱸ ᱨᱳᱜᱤ ᱤᱫᱤ ᱟᱜᱩ ᱨᱮᱭᱟᱜ ᱦᱚᱸ ᱮᱢᱵᱩᱞᱮᱸᱥ ᱦᱚᱸᱠᱚ ᱮᱢᱟᱣ ᱠᱚ ᱠᱟᱱᱟ ᱞᱚᱠᱠᱷᱤ ᱵᱷᱟᱱᱰᱟᱨ ᱯᱚᱭᱥᱟ ᱵᱚᱞᱚᱜ ᱠᱟᱱ ᱛᱟᱠᱚᱣᱟ ᱮᱢᱟᱱ ᱛᱮᱭᱟᱜ ᱜᱚᱲᱚ ᱥᱚᱯᱚᱦᱚᱫ ᱥᱚᱨᱠᱟᱨᱮ ᱮᱢᱚᱜ ᱠᱟᱱᱟ